ᱛᱚᱠᱱᱤᱠᱤ ᱫᱚᱦᱟᱸᱜ ᱵᱚᱱ ᱢᱮᱛᱟᱜ ᱠᱟᱱᱟ ᱰᱤᱡᱤᱴᱟᱞ ᱡᱟᱦᱟᱸ ᱫᱚ ᱦᱟᱸᱜ ᱟᱵᱚ ᱡᱚᱛᱚ ᱵᱚᱱ ᱵᱟᱲᱟᱭᱟ ᱰᱤᱡᱤᱴᱟᱞ ᱢᱮᱱᱛᱮ ᱠᱟᱛᱮᱫ ᱜᱮᱵᱚᱱ ᱵᱟᱲᱟᱭᱟ ᱰᱤᱡᱤᱴᱟᱞ ᱫᱚᱦᱟᱸᱜ ᱟᱵᱚᱣᱟᱜ ᱰᱤᱡᱤᱴᱟᱞ ᱢᱩᱫᱽᱨᱮ ᱯᱷᱳᱱ ᱦᱩᱭᱮᱱ ᱛᱟᱵᱚᱱᱟ ᱴᱤᱵᱷᱤ ᱦᱩᱭᱮᱱ ᱛᱟᱵᱚᱱᱟ ᱢᱟᱲᱟᱝ ᱫᱚ ᱮᱞ ᱤ ᱰᱤ ᱴᱤᱵᱷᱤ ᱵᱟᱝ ᱛᱟᱦᱮᱸ ᱠᱟᱱᱟ ᱱᱤᱛᱚᱜ ᱫᱚ ᱢᱟᱲᱟᱝ ᱠᱤᱯᱮᱰ ᱵᱟᱞᱟ ᱯᱷᱳᱱ ᱛᱟᱦᱮᱸ ᱠᱟᱱᱟ ᱱᱤᱛᱚᱜ ᱥᱠᱤᱱ ᱴᱟᱪ ᱯᱷᱳᱱ ᱦᱮᱡ ᱮᱱᱟ ᱥᱠᱤᱱ ᱴᱟᱪ ᱯᱷᱳᱱ ᱨᱮ ᱟᱢ ᱡᱯᱛᱚ ᱠᱤᱪᱷᱩᱢ ᱪᱤᱠᱟᱹ ᱫᱟᱲᱮᱭᱟᱜᱼᱟ ᱵᱷᱤᱰᱤᱭᱳᱢ ᱧᱮᱞ ᱫᱟᱲᱮᱭᱟᱜᱼᱟ ᱡᱟᱦᱟᱸ ᱠᱷᱚᱱᱟᱜ ᱱᱤᱭᱩᱡᱽ ᱡᱟᱸᱦᱟᱭᱟᱜ ᱡᱩᱫᱤ ᱡᱟᱦᱟᱸᱨᱮ ᱮᱠᱥᱤᱰᱮᱱᱴ ᱠᱟᱱᱟ ᱚᱱᱟ ᱠᱚᱢ ᱵᱟᱲᱟᱭ ᱫᱟᱲᱮᱭᱟᱜᱼᱟ ᱚᱠᱟ ᱫᱮᱥ ᱨᱮ ᱪᱮᱫ ᱠᱚ ᱦᱩᱭᱩᱜ ᱠᱟᱱᱟ ᱚᱱᱟ ᱠᱚᱢ ᱵᱟᱰᱟᱭ ᱫᱟᱲᱮᱭᱟᱜᱼᱟ ᱯᱷᱳᱱᱛᱮ ᱟᱢ ᱦᱚᱸ ᱦᱚᱲ ᱥᱟᱞᱟᱜ ᱡᱳᱜᱟᱡᱳᱜᱽ ᱮᱢ ᱫᱟᱲᱮᱭᱟᱜᱼᱟ ᱡᱩᱫᱤ ᱡᱟᱦᱟᱸᱭ ᱦᱚᱲ ᱥᱟᱺᱜᱤᱧ ᱨᱮ ᱢᱮᱱᱟᱭᱟ ᱟᱨ ᱟᱢ ᱚᱲᱟᱜ ᱨᱮ ᱢᱮᱱᱟᱢᱟ ᱮᱱᱠᱷᱟᱱ ᱪᱤᱠᱟᱹᱛᱮᱢ ᱵᱟᱲᱟᱭ ᱧᱟᱢᱟ ᱩᱱᱤ ᱪᱮᱫ ᱞᱮᱠᱟ ᱢᱮᱱᱟᱭᱟ ᱪᱮᱫ ᱞᱮᱠᱟ ᱵᱟᱹᱪᱩᱜᱮᱭᱟ ᱩᱱᱤ ᱵᱮᱥ ᱢᱮᱱᱟᱭᱟ ᱵᱟᱹᱪᱩᱜᱮᱭᱟ ᱚᱱᱟ ᱠᱚ ᱯᱷᱳᱱ ᱛᱮᱢ ᱠᱩᱞᱤ ᱫᱟᱲᱮᱭᱟᱭᱟ ᱧᱮᱞ ᱦᱚᱸᱢ ᱫᱟᱲᱮᱭᱟᱭᱟ ᱵᱷᱤᱰᱤᱭᱳ ᱠᱚᱞ ᱨᱮᱱᱟᱜ ᱚᱯᱷᱥᱮᱱ ᱛᱟᱦᱮᱱᱟ ᱦᱳᱴᱟᱥᱮᱯ ᱢᱮᱱᱟᱜᱼᱟ ᱚᱱᱠᱟ ᱮᱯ ᱢᱮᱱᱟᱜᱼᱟ ᱚᱸᱰᱮ ᱯᱷᱮᱥᱵᱩᱠ ᱢᱮᱱᱟᱜᱼᱟ ᱤᱱᱥᱴᱟᱜᱨᱟᱢ ᱢᱮᱱᱟᱜᱼᱟ ᱤᱭᱩᱴᱩᱵᱽ ᱢᱮᱱᱟᱜᱼᱟ ᱱᱚᱰᱮ ᱠᱷᱚᱱᱟᱜ ᱟᱵᱚ ᱟᱹᱰᱤ ᱠᱤᱪᱷᱩ ᱱᱟᱱᱟ ᱦᱩᱱᱟᱹᱨ ᱡᱟᱱᱠᱟᱹᱨᱤ ᱦᱚᱸᱵᱚᱱ ᱦᱟᱛᱟᱣ ᱫᱟᱲᱮᱭᱟᱜᱼᱟ ᱡᱟᱦᱟᱸ ᱠᱚ ᱟᱵᱚ ᱵᱟᱵᱚᱱ ᱵᱟᱲᱟᱭᱟ ᱚᱱᱟ ᱠᱚ ᱥᱟᱨᱪ ᱠᱟᱛᱮᱫ ᱦᱚᱸᱵᱚᱱ ᱵᱟᱲᱟᱭ ᱫᱟᱲᱮᱭᱟᱜᱼᱠᱷᱳᱡᱽ ᱟᱵᱚᱱ ᱚᱸᱰᱮ ᱱᱤᱭᱟᱹ ᱠᱚᱜᱮ ᱦᱩᱭᱩᱜ ᱠᱟᱱᱟ ᱛᱚᱠᱱᱤᱠᱤ ᱫᱚ ᱡᱟᱦᱟᱸ ᱦᱤᱱᱫᱤ ᱛᱮᱫᱚ ᱛᱚᱠᱱᱤᱠᱤ ᱵᱚᱱ ᱢᱮᱛᱟᱜ ᱠᱟᱱᱟ ᱟᱨ ᱤᱝᱨᱮᱡᱤ ᱛᱮᱫᱚ ᱴᱮᱠᱱᱤᱠᱮᱞ ᱵᱚᱱ ᱢᱮᱛᱟᱜᱟᱜ ᱠᱟᱱᱟ ᱱᱤᱭᱟᱹ ᱜᱮ ᱟᱵᱚ ᱥᱟᱱᱛᱟᱲ ᱦᱚᱸ ᱵᱩᱡᱟᱹᱣ ᱞᱟᱹᱠᱛᱤ ᱡᱮ ᱱᱤᱛᱚᱜ ᱡᱟᱦᱟᱸ ᱛᱤᱱᱟᱹᱜ ᱡᱩᱜᱽ ᱵᱚᱫᱚᱞ ᱤᱫᱤᱜ ᱠᱟᱱᱟ ᱚᱱᱠᱟᱜᱮ ᱟᱵᱚ ᱰᱤᱡᱤᱴᱟᱞ ᱤᱫᱤᱜ ᱠᱟᱱᱟ ᱡᱚᱛᱚ ᱟᱵᱚ ᱜᱳᱴᱟ ᱫᱩᱱᱤᱭᱟᱹ ᱜᱮ ᱰᱤᱡᱤᱴᱟᱞ ᱠᱟᱱᱟ ᱪᱮᱫᱟᱜ ᱥᱮ ᱡᱟᱦᱟᱸᱭ ᱠᱚ ᱡᱩᱫᱤ ᱱᱤᱛᱚᱜ ᱯᱷᱳᱱ ᱪᱟᱹᱞᱩ ᱵᱟᱠᱚ ᱵᱟᱲᱟᱭᱟ ᱩᱱᱠᱩ ᱦᱚᱸ ᱯᱷᱳᱱ ᱱᱤᱛᱚᱜ ᱠᱚ ᱦᱟᱛᱟᱣᱮᱫᱼᱟ ᱦᱟᱛᱟᱣ ᱦᱚᱪᱚᱭᱮᱫ ᱠᱚᱣᱟ ᱠᱚ ᱱᱤᱛᱚᱜ ᱡᱮᱢᱚᱱ ᱠᱚᱨᱳᱱᱟ ᱛᱟᱦᱮᱸ ᱠᱟᱱᱟ ᱛᱚᱠᱷᱚᱱ ᱜᱤᱫᱽᱨᱟᱹ ᱠᱚᱣᱟᱜ ᱥᱠᱩᱞ ᱪᱷᱩᱴᱤ ᱛᱟᱦᱮᱸ ᱠᱟᱱᱟ ᱩᱱ ᱥᱚᱢᱚᱭ ᱪᱮᱫ ᱮ ᱞᱟᱹᱭ ᱠᱮᱫᱟ ᱥᱚᱨᱠᱟᱨ ᱡᱮ ᱚᱱᱠᱟᱭᱤᱱ ᱠᱞᱟᱥ ᱚᱱᱟ ᱞᱟᱹᱜᱤᱫ ᱯᱷᱳᱱ ᱱᱤᱦᱟᱹᱛ ᱫᱚᱨᱠᱟᱨ ᱯᱷᱳᱱ ᱩᱱ ᱡᱚᱠᱷᱚᱱ ᱦᱚᱸᱠᱚ ᱦᱟᱛᱟᱣ ᱠᱮᱫᱼᱟ ᱟᱹᱰᱤ ᱦᱚᱲ ᱡᱟᱦᱟᱸᱭ ᱠᱚ ᱵᱟᱠᱚ ᱦᱟᱛᱟᱣ ᱞᱮᱫᱼᱟ ᱢᱮᱱᱠᱷᱟᱱ ᱦᱟᱛᱟᱣ ᱦᱩᱭᱮᱱ ᱛᱟᱠᱚᱣᱟ ᱡᱚᱠᱷᱚᱱ ᱡᱟᱨᱩᱲᱤ ᱯᱟᱲᱟᱜᱼᱟ ᱛᱚᱠᱷᱚᱱ ᱫᱚ ᱦᱟᱛᱟᱣ ᱜᱮ ᱦᱩᱭᱩᱜᱼᱟ ᱦᱟᱛᱟᱣ ᱠᱮᱫ ᱟᱠᱚ ᱚᱱᱞᱟᱭᱤᱱ ᱠᱞᱟᱥ ᱵᱟᱠᱷᱨᱟ ᱢᱮᱱᱠᱷᱟᱱ ᱚᱱᱞᱟᱭᱤᱱ ᱠᱞᱟᱥ ᱵᱟᱠᱷᱨᱟ ᱠᱚ ᱦᱟᱛᱟᱣ ᱠᱮᱫᱼᱟ ᱢᱮᱱᱠᱷᱟᱱ ᱠᱟᱹᱢᱤ ᱫᱚ ᱟᱹᱰᱤ ᱠᱤᱪᱷᱩ ᱚᱱᱠᱟ ᱢᱮᱱᱟᱜᱼᱟ ᱚᱸᱰᱮ ᱠᱷᱚᱱ ᱟᱹᱰᱤ ᱠᱤᱪᱷᱩ ᱠᱚ ᱠᱟᱹᱢᱤᱭᱮᱫᱼᱟ ᱚᱱᱟ ᱯᱷᱳᱱ ᱠᱷᱚᱱᱟᱜ ᱟᱹᱰᱤ ᱠᱤᱪᱷᱩ ᱠᱟᱹᱢᱤ ᱜᱟᱱᱚᱜᱼᱟ ᱚᱱᱞᱟᱭᱤᱱ ᱛᱮ ᱡᱟᱦᱟᱱᱟᱜ ᱡᱩᱫᱤ ᱠᱟᱹᱢᱤ ᱥᱟᱱᱟᱭᱮᱭᱟ ᱡᱮᱢᱚᱱ ᱚᱱᱞᱟᱭᱤᱱ ᱛᱮ ᱡᱩᱫᱤ ᱡᱟᱦᱟᱸᱭ ᱯᱚᱭᱥᱟ ᱴᱨᱟᱱᱥᱯᱷᱟᱨ ᱥᱟᱱᱟᱭᱮᱭᱟ ᱯᱚᱭᱥᱟᱭ ᱴᱨᱟᱱᱥᱯᱷᱟᱨ ᱟᱭᱟ ᱢᱟᱲᱟᱝ ᱞᱮᱠᱟ ᱵᱮᱝᱠ ᱪᱟᱞᱟᱜ ᱵᱟᱝ ᱦᱩᱭᱩᱜᱼᱟ ᱟᱨ ᱢᱟᱲᱟᱝ ᱫᱚ ᱯᱚᱭᱥᱟ ᱥᱮᱱᱚᱜ ᱟᱵᱚᱱ ᱵᱮᱝᱠ ᱨᱮ ᱚᱸᱰᱮ ᱵᱚᱱ ᱪᱮᱠ ᱟᱵᱚᱱ ᱢᱮᱱᱟᱜ ᱛᱤᱧᱟᱹ ᱵᱟᱹᱱᱩᱜ ᱛᱤᱧᱟᱹ ᱛᱤᱱᱟᱹᱜ ᱯᱚᱭᱥᱟ ᱦᱮᱡ ᱠᱟᱱᱟ ᱥᱮ ᱵᱟᱝ ᱦᱮᱡ ᱠᱟᱱᱟ ᱧᱮᱞ ᱟᱵᱚ ᱛᱟ ᱯᱚᱛᱮ ᱞᱟᱹᱭᱤᱱ ᱞᱟᱜᱟᱣ ᱦᱩᱭᱩᱜᱼᱟ ᱡᱮ ᱯᱚᱭᱥᱟᱧ ᱩᱰᱩᱠᱟ ᱢᱮᱱᱛᱮ ᱱᱮᱛᱟᱨ ᱫᱚ ᱮᱴᱤᱭᱮᱢ ᱮᱴᱤᱭᱮᱢ ᱨᱮᱱᱟᱜ ᱠᱚ ᱚᱯᱷᱥᱮᱱ ᱠᱚ ᱮᱢ ᱟᱠᱟᱫᱼᱟ ᱥᱩᱵᱤᱫᱷᱟ ᱠᱚ ᱮᱢ ᱟᱠᱟᱫ ᱵᱚᱱᱟ ᱮᱴᱤᱭᱮᱢ ᱡᱩᱫᱤ ᱵᱚᱱ ᱛᱮᱭᱟᱨ ᱠᱟᱜ ᱠᱷᱟᱱ ᱚᱱᱟ ᱯᱷᱳᱱ ᱥᱟᱞᱟᱜ ᱵᱚᱱ ᱞᱤᱝᱠ ᱟᱠᱟᱫ ᱠᱷᱟᱱ ᱱᱚᱢᱵᱚᱨ ᱡᱟᱦᱟᱸ ᱵᱮᱝᱠ ᱮᱠᱟᱣᱩᱱᱴ ᱥᱟᱞᱟᱜ ᱢᱮᱱᱟᱜᱼᱟ ᱞᱤᱝᱠ ᱚᱱᱟ ᱱᱚᱢᱵᱚᱨ ᱡᱩᱫᱤ ᱟᱢᱟᱜ ᱯᱷᱳᱱ ᱨᱮ ᱢᱮᱱᱟᱜᱼᱟ ᱮᱱᱠᱷᱟᱱ ᱫᱚ ᱯᱷᱳᱱ ᱠᱷᱚᱱᱟᱜ ᱜᱮ ᱟᱢ ᱡᱟᱦᱟᱸ ᱯᱚᱭᱥᱟᱢ ᱴᱨᱟᱱᱥᱯᱷᱟᱨ ᱫᱟᱲᱮ ᱟᱭᱟ ᱡᱟᱦᱟᱸᱭ ᱯᱚᱭᱥᱟᱢ ᱡᱩᱫᱤᱢ ᱧᱟᱢᱟ ᱩᱱᱤ ᱨᱩᱣᱟᱹᱲ ᱟᱢᱟᱭ ᱯᱷᱳᱱ ᱨᱮᱜᱮ ᱯᱚᱭᱥᱟ ᱱᱟ ᱛᱤ ᱨᱮ ᱱᱟ ᱟᱫᱚᱜ ᱨᱮᱱᱟᱜ ᱪᱤᱱᱛᱟᱹ ᱛᱟᱢ ᱱᱟ ᱪᱮᱫ ᱨᱮᱱᱟᱜ ᱪᱤᱱᱛᱟᱹ ᱛᱟᱢ ᱪᱮᱫ ᱦᱚᱸ ᱵᱟᱝᱟ ᱠᱷᱟᱹᱞᱤ ᱯᱷᱳᱱ ᱛᱟᱢ ᱟᱞᱚᱢ ᱟᱫᱟ ᱮᱱᱠᱷᱟᱱ ᱫᱚ ᱟᱢ ᱡᱚᱛᱚᱣᱟᱜ ᱮᱢ ᱪᱤᱠᱟᱹ ᱫᱟᱲᱮᱭᱟᱜᱼᱟ ᱡᱩᱫᱤ ᱟᱢ ᱥᱟᱹᱜᱤᱧ ᱨᱮ ᱢᱮᱱᱟᱢ ᱠᱷᱟᱱ ᱦᱚᱨ ᱠᱚᱢ ᱟᱫ ᱟᱠᱟᱱ ᱠᱷᱟᱱ ᱞᱳᱠᱮᱥᱚᱱ ᱛᱮᱦᱚᱸᱢ ᱥᱮᱴᱮᱨ ᱫᱟᱲᱮᱭᱟᱜᱼᱟ ᱡᱟᱦᱟᱸᱨᱮ ᱪᱟᱞᱟᱜ ᱨᱮᱭᱟᱜ ᱛᱟᱦᱮᱱᱟ ᱢᱟᱲᱟᱝ ᱫᱚ ᱵᱟᱯᱞᱟ ᱵᱤᱦᱟᱹ ᱨᱮ ᱜᱤᱨᱟᱹ ᱮᱢ ᱵᱟᱠᱷᱨᱟ ᱠᱚ ᱦᱤᱡᱩᱜᱼᱟ ᱥᱮ ᱱᱮᱶᱛᱟ ᱵᱟᱠᱷᱨᱟ ᱠᱚ ᱦᱤᱡᱩᱜᱼᱟ ᱱᱮᱛᱟᱨ ᱫᱚ ᱯᱷᱚᱱ ᱛᱮᱜᱮ ᱠᱚ ᱱᱮᱶᱛᱟᱭᱮᱫ ᱠᱚᱣᱟ ᱡᱟᱦᱟᱸᱭ ᱡᱩᱫᱤ ᱥᱟᱺᱜᱤᱧ ᱜᱮᱭᱟᱭ ᱰᱷᱮᱨ ᱮᱱᱠᱷᱟᱱ ᱩᱱᱤ ᱥᱮᱱᱚᱜ ᱛᱮᱜᱮ ᱡᱩᱫᱤ ᱟᱡ ᱢᱤᱫ ᱫᱤᱱ ᱜᱟᱱ ᱞᱟᱜᱟᱜᱼᱟ ᱦᱤᱡᱩᱜ ᱥᱮᱱᱚᱜ ᱢᱟᱱᱮ ᱵᱟᱨᱥᱤᱧ ᱜᱟᱱ ᱞᱟᱜᱟᱜᱼᱟ ᱮᱱᱠᱷᱟᱱ ᱩᱱᱤ ᱫᱚ ᱯᱷᱳᱱ ᱛᱮᱜᱮ ᱱᱮᱛᱟᱨ ᱫᱚᱠᱚ ᱱᱮᱶᱛᱟᱭᱮ ᱠᱟᱱᱟ ᱡᱮ ᱞᱟᱹᱠᱛᱤ ᱵᱟᱹᱪᱩᱜᱼᱟᱱᱟ ᱥᱮᱱᱚᱜ ᱨᱮᱱᱟᱜ ᱚᱱᱠᱟᱜᱮ ᱟᱹᱰᱤ ᱠᱤᱪᱷᱩ ᱚᱱᱠᱟᱜᱮ ᱢᱮᱱᱟᱜᱼᱟ ᱡᱟᱦᱟᱸ ᱰᱤᱡᱤᱴᱟᱞ ᱫᱚ ᱟᱵᱚ ᱥᱩᱵᱤᱫᱷᱟᱭ ᱮᱢᱟᱵᱚᱱ ᱠᱟᱱᱟ ᱰᱤᱡᱤᱴᱟᱞ ᱨᱮ ᱪᱮᱰᱟᱜ ᱥᱮ ᱧᱮᱞᱵᱤᱱ ᱡᱚᱛᱚ ᱦᱚᱲᱟᱜ ᱥᱚᱢᱚᱭ ᱟᱹᱰᱤᱜᱮ ᱡᱟᱨᱩᱲᱤ ᱜᱮᱭᱟ ᱥᱮ ᱠᱤᱢᱛᱤ ᱜᱮᱛᱟ ᱵᱚᱱᱟ ᱟᱹᱰᱤ ᱫᱟᱢᱟᱱᱟᱱ ᱚᱠᱛᱚ ᱠᱟᱱ ᱛᱟᱵᱳᱱᱟ ᱮᱱᱠᱷᱟᱱ ᱡᱩᱫᱤ ᱚᱠᱛᱚ ᱵᱚᱱ ᱵᱮᱨᱵᱟᱫᱟ ᱮᱱᱠᱷᱟᱱ ᱢᱟ ᱵᱟᱭ ᱵᱩᱜᱤᱭᱟ ᱪᱮᱫᱟᱜ ᱥᱮ ᱚᱱᱟ ᱚᱠᱛᱚ ᱡᱟᱦᱟᱸ ᱦᱚᱲ ᱦᱟᱱᱛᱮ ᱱᱟᱛᱮ ᱥᱮᱱ ᱛᱷᱮᱜᱮ ᱡᱟᱦᱟᱸ ᱚᱠᱛᱚ ᱵᱚᱱ ᱵᱮᱨᱵᱟᱫᱮᱜᱼᱟ ᱚᱱᱟ ᱚᱠᱛᱚ ᱵᱟᱝ ᱵᱮᱨᱵᱟᱫ ᱵᱟᱠᱷᱨᱟ ᱛᱮ ᱱᱤᱛᱚᱜ ᱰᱤᱡᱤᱴᱟᱞ ᱨᱮᱱᱟᱜ ᱚᱯᱷᱥᱮᱱ ᱦᱮᱡ ᱠᱟᱱᱟ ᱟᱵᱚ ᱦᱚᱸ ᱱᱤᱛᱚᱜ ᱰᱤᱡᱤᱴᱟᱞ ᱨᱮᱜᱮ ᱚᱱᱞᱟᱭᱤᱱ ᱥᱤᱥᱴᱮᱢ ᱢᱮᱱᱟᱜᱼᱟ ᱡᱟᱦᱟᱸ ᱞᱮᱠᱟ ᱟᱵᱚ ᱵᱚᱱ ᱱᱤᱛᱚᱜ ᱵᱚᱱ ᱡᱩᱫᱤ ᱵᱚᱱ ᱠᱞᱟᱥᱟ ᱡᱟᱦᱟᱱᱟᱜ ᱜᱮ ᱚᱱᱞᱟᱭᱤᱱ ᱡᱩᱢ ᱢᱟᱫᱽᱫᱷᱚᱢ ᱛᱮᱵᱚᱱ ᱠᱞᱟᱥᱮᱫᱼᱟ ᱟᱹᱰᱤ ᱠᱤᱪᱷᱩ ᱚᱱᱠᱟ ᱮᱯ ᱢᱮᱱᱟᱜᱼᱟ ᱡᱟᱦᱟᱸᱛᱮ ᱟᱵᱚ ᱱᱚᱰᱮ ᱠᱷᱚᱱᱟᱜ ᱵᱚᱱ ᱤᱭᱟᱹ ᱫᱟᱲᱮᱭᱟᱜᱼᱟ ᱚᱱᱞᱟᱭᱤᱱ ᱢᱟᱫᱽᱫᱷᱚᱢ ᱛᱮ ᱦᱚᱸ ᱦᱳᱢ ᱞᱳᱱ ᱠᱚ ᱦᱟᱛᱟᱣᱮᱜᱼᱟ ᱡᱟᱦᱟᱸᱭ ᱠᱚᱫᱚ ᱟᱹᱰᱤ ᱠᱤᱪᱷᱩ ᱚᱱᱠᱟ ᱥᱵᱤᱫᱷᱟ ᱢᱮᱱᱟᱜᱼᱟ ᱱᱚᱣᱟᱜᱮ ᱦᱟᱸᱜ ᱦᱩᱭᱩᱜ ᱠᱟᱱᱟ ᱟᱵᱚᱣᱟᱜ ᱛᱟᱠᱱᱤᱠᱤ ᱥᱮ ᱰᱤᱡᱤᱴᱮᱞ ᱨᱮᱱᱟᱜ ᱯᱷᱮᱨᱟᱣ ᱫᱚ ᱱᱤᱭᱟᱹᱜᱮ ᱱᱚᱰᱮ ᱫᱷᱟᱹᱵᱤᱡ ᱜᱮ ᱤᱧ ᱞᱟᱹᱭ ᱮᱜᱼᱟ ᱟᱨ ᱱᱚᱰᱮ ᱜᱮ ᱤᱧᱟᱹᱜ ᱠᱟᱛᱷᱟ ᱫᱚᱧ ᱢᱩᱪᱟᱹᱫᱮᱜᱼᱟ ᱚᱱᱠᱟ ᱟᱹᱰᱤ ᱠᱤᱪᱷᱩ ᱢᱮᱱᱟᱜᱼᱟ ᱢᱮᱱ ᱞᱮᱠᱷᱟᱱ ᱫᱚ ᱟᱹᱰᱤᱜᱟᱱ ᱢᱮᱱᱚᱜᱚᱜᱼᱟ ᱟᱨ ᱵᱟᱝᱠᱷᱟᱱ ᱫᱚ ᱟᱹᱰᱤᱜᱮ ᱡᱟᱦᱟᱸᱭ ᱢᱮᱱ ᱨᱮᱱᱟᱜ ᱛᱟᱦᱮᱱᱟ ᱚᱱᱟᱫᱚ ᱟᱹᱰᱤ ᱠᱤᱪᱷᱩᱢ ᱢᱮᱱ ᱫᱟᱲᱮᱭᱟᱜᱼᱟ ᱵᱟᱠᱷᱟᱱ ᱫᱚ ᱵᱟᱝᱟ ᱢᱮᱱᱠᱷᱟᱱ ᱱᱤᱭᱟᱹ ᱡᱟᱦᱟᱸ ᱠᱚ ᱞᱟᱹᱠᱛᱤᱭᱟ ᱚᱱᱟ ᱠᱚᱫᱚ ᱱᱚᱜᱼᱚ ᱱᱟ ᱜᱮ ᱛᱟᱠᱱᱤᱠᱤ ᱯᱷᱮᱨᱟᱣ ᱠᱟᱱᱟ